ᱢᱮᱱ ᱮᱫᱟᱹᱧ ᱤᱧᱟᱹᱜ ᱫᱟᱨᱟᱭ ᱠᱟᱱ ᱪᱟᱸᱫᱳ ᱦᱤᱡᱩᱜ ᱞᱟᱹᱜᱤᱫ ᱟᱢᱟᱜ ᱤᱧᱟᱹᱜ ᱵᱤᱡᱽᱞᱤ ᱨᱮᱭᱟᱜ ᱵᱤᱞ ᱛᱤᱱᱟᱹᱜ ᱦᱩᱭ ᱟᱠᱟᱱᱟ ᱛᱤᱱᱟᱹᱜ ᱵᱟᱡᱮᱴ ᱚᱱᱟ ᱞᱟᱹᱭᱟᱹᱧ ᱯᱮ ᱤᱧᱟᱹᱜ ᱛᱤᱱᱟᱹᱜ ᱵᱤᱞ ᱡᱮᱨᱮᱫ ᱟᱠᱟᱱᱟ ᱚᱱᱟ ᱨᱮᱭᱟᱜ ᱠᱚᱯᱤ ᱤᱢᱟᱹᱧ ᱯᱮ ᱤᱧ ᱛᱤᱱᱟᱹᱜ ᱤᱧ ᱮᱢ ᱟᱠᱟᱫᱟ ᱤᱧᱟᱹᱜ ᱛᱤᱱᱟᱹᱜ ᱵᱤᱞ ᱤᱧ ᱡᱮᱨᱮᱫ ᱟᱠᱟᱫᱟ ᱚᱱᱟ ᱨᱮᱭᱟᱜ ᱠᱟᱜᱚᱡᱽ ᱤᱢᱟᱹᱧ ᱯᱮ ᱡᱮ ᱤᱧᱟᱹᱜ ᱤᱧ ᱞᱟᱹᱭᱤᱱ ᱵᱤᱞ ᱛᱤᱱᱟᱹᱜ ᱤᱧ ᱮᱢ ᱟᱠᱟᱫᱟ ᱵᱟ ᱛᱤᱱᱟᱹᱜ ᱨᱟᱠᱟᱵ ᱟᱠᱟᱱ ᱛᱤᱧᱟᱹ ᱚᱱᱟ ᱵᱟᱰᱟᱭ ᱚᱪᱚᱧ ᱯᱮ ᱡᱟᱛᱮ ᱤᱧ ᱫᱟᱨᱟᱭ ᱠᱟᱱ ᱦᱤᱡᱩᱜ ᱨᱮ ᱫᱤᱱ ᱨᱮᱧ ᱯᱚᱨᱤᱥᱳᱫᱷ ᱫᱟᱲᱮᱜ ᱛᱮ ᱤᱧ ᱤᱧᱟᱹᱜ ᱞᱟᱭᱤᱱ ᱵᱤᱞ ᱛᱤᱱᱟᱹᱜ ᱨᱟᱠᱟᱵ ᱟᱠᱟᱱᱟ ᱚᱱᱟ ᱞᱟᱹᱜᱤᱫ ᱛᱮ ᱤᱧᱟᱹᱜ ᱛᱤᱱᱟᱹᱜ ᱯᱚᱭᱥᱟ ᱞᱟᱜᱟᱣ ᱤᱧᱟᱹ ᱤᱧ ᱵᱟᱰᱟᱭ ᱚᱪᱚᱧ ᱯᱮ ᱚᱱᱟ ᱞᱟᱹᱜᱤᱫ ᱛᱮ ᱟᱯᱮᱴᱷᱮᱱ ᱤᱧ ᱱᱮᱦᱚᱨᱚᱜ ᱠᱟᱱᱟ ᱡᱟᱛᱮ ᱤᱧ ᱟᱹᱰᱤ ᱩᱥᱟᱹᱨᱟ ᱜᱮ ᱤᱧᱟᱹᱜ ᱞᱟᱭᱤᱱ ᱵᱤᱞ ᱨᱮᱭᱟᱜ ᱠᱟᱜᱚᱡᱽ ᱤᱧ ᱧᱟᱢ ᱡᱟᱛᱮ ᱚᱱᱟᱛᱮ ᱞᱟᱭᱤᱱ ᱵᱤᱞ ᱨᱮᱭᱟᱜ ᱚᱯᱷᱤᱥ ᱨᱮᱧ ᱱᱮᱦᱚᱨᱤᱧ ᱫᱚᱦᱚᱭᱮᱫᱟ